ᱦᱮᱸ ᱤᱧᱤᱧ ᱢᱚᱱᱮᱭᱟ ᱥᱟᱱᱛᱟᱲᱤ ᱯᱟᱹᱨᱥᱤ

ᱟᱨ ᱮᱴᱟᱜ ᱠᱚ ᱯᱟᱹᱨᱥᱤ ᱵᱟᱰᱟᱭ ᱞᱮᱠᱟ ᱜᱮ ᱱᱚᱣᱟ ᱯᱟᱹᱨᱥᱤ ᱦᱚᱸ ᱛᱩᱞᱟᱹ ᱡᱚᱠᱷᱟ ᱫᱚ ᱜᱟᱱᱚᱜᱼᱟ ᱢᱮᱱᱠᱷᱟᱱ ᱡᱷᱚᱛᱚ ᱯᱟᱹᱨᱥᱤ ᱨᱮᱱᱟᱜ ᱜᱮ ᱵᱷᱮᱜᱟᱨ ᱵᱷᱮᱜᱟᱨ ᱢᱤᱫᱴᱟᱝ ᱨᱟᱫᱟ ᱥᱮ ᱦᱚᱨᱟ ᱢᱮᱱᱟᱜ ᱟᱠᱟᱫᱟ ᱥᱮ ᱞᱟᱹᱱᱟᱹᱭ ᱢᱮᱱᱟᱜ ᱟᱠᱟᱫᱟ ᱥᱮ ᱴᱷᱤᱠ ᱚᱱᱠᱟ ᱜᱮ ᱟᱵᱚᱣᱟᱜ ᱥᱟᱱᱛᱟᱲᱤ ᱯᱟᱹᱨᱥᱤ ᱨᱮᱱᱟᱜ ᱦᱚᱸ ᱦᱚᱨᱟ ᱢᱮᱱᱟᱜ ᱟᱠᱟᱫᱟ ᱞᱟᱹᱱᱟᱹᱭ ᱢᱮᱱᱟᱜ ᱟᱠᱟᱫᱟ ᱡᱮᱞᱮᱠᱟ ᱱᱚᱰᱮ ᱡᱩᱫᱤ ᱵᱚᱱ ᱛᱩᱞᱟᱹ ᱡᱚᱠᱷᱟᱭᱟ ᱟᱵᱚ ᱵᱚᱱ ᱧᱮᱞᱟ ᱡᱮ ᱥᱟᱱᱛᱟᱲᱤ ᱯᱟᱹᱨᱥᱤ ᱛᱮ ᱡᱩᱫᱤ ᱵᱚᱱ ᱨᱚᱲᱟ ᱡᱮ ᱢᱮᱴᱴᱟᱝ ᱥᱤᱢ ᱮ ᱵᱩᱨᱩᱢ ᱟᱠᱟᱱᱟ ᱢᱤᱫ ᱴᱟᱝ ᱥᱤᱢ ᱮ ᱫᱩᱲᱩᱵ ᱟᱠᱟᱱᱟ ᱥᱮ ᱢᱤᱫᱴᱟᱝ ᱢᱮᱨᱚᱢ ᱮ ᱵᱩᱨᱩᱢ ᱟᱠᱟᱱᱟ ᱥᱮ ᱢᱤᱫ ᱴᱟᱝ ᱦᱚᱲᱮ ᱫᱩᱲᱩᱵ ᱟᱠᱟᱱᱟ ᱴᱷᱤᱠ ᱚᱱᱠᱟ ᱜᱮ ᱡᱚᱠᱷᱚᱱ ᱮᱴᱟᱜ ᱯᱟᱹᱨᱥᱤ ᱥᱮ ᱵᱟᱝᱞᱟ ᱯᱟᱹᱨᱥᱤ ᱥᱟᱞᱟᱜ ᱵᱚᱱ ᱛᱩᱞᱟᱹ ᱡᱚᱠᱷᱟᱭᱟ ᱩᱱ ᱫᱚ ᱩᱱᱠᱩ ᱫᱚᱠᱚ ᱞᱟᱹᱭᱟ ᱡᱮ ᱢᱤᱫᱴᱟᱝ ᱢᱤᱫᱴᱟᱝ ᱥᱟᱵᱟᱫ ᱥᱮ ᱢᱤᱫᱴᱟᱝ ᱟᱹᱲᱟᱹ ᱜᱮ ᱠᱚ ᱵᱮᱣᱦᱟᱨᱟ ᱩᱱᱠᱩ ᱫᱚ ᱠᱚ ᱞᱟᱹᱭᱟ ᱡᱮ ᱪᱮᱬᱮ ᱫᱚᱭ ᱫᱩᱲᱩᱵ ᱟᱠᱟᱱᱟ ᱢᱮᱨᱚᱢ ᱦᱚᱸᱭ ᱫᱩᱲᱩᱵ ᱟᱠᱟᱱᱟ ᱦᱚᱲᱚᱦᱚᱸᱭ ᱫᱩᱲᱩᱵ ᱟᱠᱟᱱᱟ ᱚᱱᱮ ᱢᱤᱫᱴᱟᱝ ᱜᱮᱠᱚ ᱞᱟᱹᱭᱟ ᱡᱮ ᱯᱟᱪᱷᱤ ᱵᱚᱥᱮᱪᱷᱮ ᱪᱷᱟᱜᱚᱞ ᱵᱚᱥᱮᱪᱷᱮ ᱢᱟᱱᱩᱥ ᱵᱚᱥᱮᱪᱷᱮ ᱴᱷᱤᱠ ᱦᱚᱜᱼᱚᱭ ᱚᱱᱠᱟᱜᱮ ᱟᱵᱚ ᱡᱩᱫᱤ ᱵᱚᱱ ᱛᱩᱞᱟᱹ ᱡᱚᱠᱷᱟᱭᱟ ᱛᱟᱦᱚᱠᱮ ᱱᱚᱝᱚᱱᱟᱜ ᱡᱤᱱᱤᱥ ᱵᱚᱱ ᱧᱮᱞ ᱧᱟᱢ ᱫᱟᱲᱮᱭᱟᱜᱼᱟ ᱟᱵᱚᱣᱟᱜ ᱥᱟᱱᱛᱟᱲᱤ ᱯᱟᱹᱨᱥᱤ ᱵᱟᱰᱟᱭᱟᱱ ᱦᱚᱲ ᱠᱚ ᱛᱟᱞᱟ ᱨᱮᱱᱟᱜ ᱡᱟᱦᱟᱸ ᱢᱤᱫᱴᱟᱝ ᱨᱟᱫᱟ ᱟᱨ ᱵᱟᱝᱞᱟ ᱯᱟᱹᱨᱥᱤ ᱨᱚᱲᱟᱱ ᱦᱚᱲ ᱠᱚ ᱡᱟᱦᱟᱸ ᱨᱚᱲ ᱨᱮᱱᱟᱜ ᱨᱟᱫᱟ ᱚᱱᱟ ᱫᱚ ᱟᱞᱟᱫᱟ ᱟᱞᱟᱫᱟ ᱜᱮᱭᱟ ᱥᱮ ᱵᱷᱮᱜᱟᱨ ᱵᱷᱮᱜᱟᱨ ᱜᱮᱭᱟ ᱴᱷᱤᱠ ᱦᱚᱜᱼᱚᱭ ᱚᱱᱠᱟ ᱞᱮᱠᱟ ᱛᱮᱜᱮ ᱟᱵᱚ ᱯᱟᱹᱨᱥᱤ ᱠᱟᱹᱴᱤᱡ ᱵᱚᱱ ᱛᱩᱞᱟᱹᱣ ᱡᱚᱠᱷᱟ ᱫᱟᱲᱮᱭᱟᱜᱼᱟ